ᱵᱤᱨᱵᱷᱩᱢ ᱡᱮᱞᱟ ᱨᱮᱭᱟᱜ ᱠᱷᱚᱵᱚᱨ ᱧᱟᱢ ᱞᱟᱜᱤᱜ ᱛᱮ ᱟᱭᱢᱟ ᱨᱚᱠᱚᱢ ᱜᱮ ᱢᱟᱫᱽᱫᱷᱚᱢ ᱢᱮᱱᱟᱜᱼᱟ ᱯᱚᱨᱛᱷᱚᱢ ᱫᱚ ᱦᱩᱭᱩᱜ ᱠᱟᱱᱟ ᱢᱚᱵᱟᱭᱤᱞ ᱛᱤᱦᱤᱧ ᱜᱟᱯᱟ ᱫᱚ ᱡᱚᱛᱚ ᱦᱚᱲᱟᱜ ᱜᱮ ᱛᱤᱨᱮᱜᱮ ᱢᱚᱵᱟᱭᱤᱞ ᱡᱟᱦᱟᱸᱱᱟᱜ ᱜᱮ ᱡᱟᱦᱟᱸᱨᱮ ᱜᱷᱚᱴᱟᱜ ᱠᱟᱱᱟ ᱥᱚᱸᱜᱮ ᱥᱚᱸᱜᱮ ᱵᱷᱤᱰᱭᱳ ᱠᱟᱛᱮᱜ ᱠᱚ ᱟᱯᱞᱳᱰ ᱫᱟ ᱟᱯ ᱞᱳᱰ ᱠᱟᱛᱮᱜ ᱜᱚᱴᱟ ᱨᱟᱡᱽᱡᱚ ᱨᱮᱠᱚ ᱯᱟᱥᱱᱟᱣ ᱫᱟ ᱮᱨᱯᱚᱨ ᱢᱮᱱᱟᱜᱼᱟ ᱨᱮᱰᱤᱭᱳ ᱴᱤᱵᱷᱤ ᱞᱳᱠᱟᱞ ᱴᱤᱵᱷᱤ ᱪᱮᱱᱮᱞ ᱠᱷᱚᱵᱚᱨ ᱚᱱᱟ ᱢᱟᱫᱽᱫᱷᱚᱢ ᱛᱮ ᱠᱷᱚᱵᱚᱨ ᱠᱚ ᱯᱟᱥᱱᱟᱣ ᱫᱟ ᱡᱟᱦᱟᱸᱨᱮ ᱡᱟᱦᱟᱸᱱᱟᱜ ᱦᱩᱭᱩᱜ ᱠᱟᱱᱟ ᱥᱮ ᱵᱟᱠᱚ ᱧᱟᱢ ᱠᱟᱫᱟ ᱟᱛᱩᱨᱮ ᱚᱱᱟ ᱫᱟᱜ ᱠᱟᱨᱮᱸᱴ ᱚᱲᱟᱜ ᱚᱱᱟ ᱠᱚ ᱥᱚᱨᱠᱟᱨ ᱡᱟᱛᱮ ᱠᱚ ᱵᱟᱲᱟᱭ ᱧᱟᱢ ᱚᱱᱟ ᱞᱟᱜᱤᱫ ᱛᱮ ᱟᱨ ᱞᱳᱠᱟᱞ ᱠᱷᱚᱵᱚᱨ ᱢᱟᱫᱽᱫᱷᱚᱢ ᱨᱮ ᱡᱟᱱᱟᱣ ᱠᱟᱛᱮᱜ ᱥᱚᱨᱠᱟᱨ ᱫᱷᱚᱵᱤᱡ ᱠᱚ ᱠᱩᱞ ᱜᱚᱫᱟ ᱡᱟᱛᱮ ᱥᱚᱨᱠᱟᱨ ᱠᱚ ᱵᱟᱲᱟᱭ ᱧᱟᱢ ᱩᱥᱟᱹᱨᱟᱛᱮ ᱠᱟᱢᱤ ᱦᱩᱭᱩᱜ ᱦᱚᱲ ᱡᱟᱛᱮ ᱚᱱᱟ ᱥᱩᱵᱤᱫᱟ ᱠᱚ ᱧᱟᱢ